ᱯᱨᱚᱰᱟᱠᱴ ᱫᱚ ᱦᱳᱭᱳᱜ ᱠᱟᱱᱟ ᱢᱳᱵᱟᱭᱤᱞ ᱜᱮ ᱦᱮᱸ ᱢᱳᱵᱟᱭᱤᱞ ᱠᱤᱱᱛᱩ ᱢᱤᱫ ᱫᱤᱠ ᱛᱷᱮᱠᱮ ᱫᱚ ᱟᱰᱤ ᱵᱷᱟᱜᱮᱹ ᱯᱨᱚᱰᱟᱠᱴ ᱠᱤᱱᱛᱩ ᱢᱤᱫ ᱫᱤᱠ ᱛᱷᱮᱠᱮ ᱫᱚ ᱟᱰᱤ ᱵᱟᱲᱤᱡ ᱠᱤᱱᱛᱩ ᱢᱳᱵᱟᱭᱤᱞ ᱡᱚᱠᱷᱚᱱ ᱵᱟᱲᱤᱡᱚᱜᱼᱟ ᱢᱮᱱᱠᱷᱟᱱ ᱫᱚ ᱫᱟᱜ ᱨᱮ ᱦᱚᱭ ᱛᱚ ᱪᱟᱰᱳᱭᱮᱱᱟ ᱢᱮᱱᱠᱷᱟᱱ ᱫᱚ ᱟᱰᱤ ᱵᱟᱲᱤᱡ ᱛᱚ ᱦᱚᱭ ᱛᱚ ᱱᱤᱡᱮᱨ ᱠᱳᱱᱳ ᱤᱭᱟᱹ ᱥᱟᱶ ᱡᱳᱜᱟᱡᱳᱜᱽ ᱵᱟᱝ ᱦᱳᱭᱳᱜᱼᱟ ᱠᱳᱱᱳ ᱯᱷᱳᱱ ᱨᱮᱭᱟᱜ ᱠᱳᱱᱳ ᱥᱩᱡᱳᱜᱽ ᱥᱩᱵᱤᱫᱷᱟ ᱵᱟᱝ ᱧᱟᱢᱚᱜᱼᱟ ᱪᱟᱨᱡᱽ ᱨᱮᱢ ᱵᱟᱹᱭᱥᱟᱹᱣᱟ ᱢᱮᱱᱠᱷᱟᱱ ᱪᱟᱡᱽ ᱢᱚᱸᱡᱽ ᱛᱮ ᱪᱟᱡᱽ ᱵᱟᱝ ᱦᱳᱭᱳᱜᱼᱟ ᱵᱮᱴᱟᱨᱤ ᱦᱚᱭ ᱛᱚ ᱢᱚᱸᱡᱽ ᱛᱮ ᱪᱟᱡᱽ ᱵᱟᱝ ᱦᱳᱭᱳᱜᱼᱟ ᱛᱚ ᱚᱸᱰᱮ ᱠᱷᱩᱵᱽ ᱰᱤᱥᱴᱟᱵᱽ ᱦᱳᱭᱳᱜ ᱠᱟᱱᱟ ᱛᱚ ᱚᱸᱰᱮ ᱦᱚᱸ ᱠᱷᱩᱵᱽ ᱠᱷᱟᱨᱟᱯ ᱡᱤᱱᱤᱥ ᱛᱚ ᱡᱮᱢᱚᱱ ᱡᱤᱱᱤᱥᱟᱜ ᱵᱷᱟᱜᱮᱹ ᱡᱤᱱᱤᱥ ᱛᱮᱢᱚᱱ ᱜᱮ ᱠᱷᱟᱨᱟᱯ ᱦᱚᱸ ᱠᱷᱟᱨᱟᱯ ᱜᱮᱭᱟ ᱦᱚᱭ ᱛᱚ ᱪᱟᱸᱡᱽ ᱵᱟᱝ ᱦᱳᱭᱳᱜ ᱠᱟᱱᱟ ᱦᱚᱭ ᱛᱚ ᱯᱷᱳᱱ ᱛᱮ ᱨᱚᱲ ᱨᱚᱲᱛᱮ ᱯᱷᱳᱱ ᱨᱚᱲ ᱥᱟᱶᱛᱮ ᱥᱩᱭᱤᱪ ᱚᱯᱚᱜ ᱠᱟᱱᱟ ᱚᱯ ᱠᱟᱛᱮᱫ ᱟᱵᱟᱨ ᱚᱱ ᱫᱟ ᱚᱱ ᱠᱟᱛᱮᱫ ᱦᱚᱸ ᱟᱵᱟᱨ ᱚᱯᱚᱜ ᱠᱟᱱᱟ ᱛᱚ ᱚᱸᱰᱮ ᱢᱟ ᱟᱰᱤ ᱵᱟᱲᱤᱡ ᱨᱮᱭᱟᱜ ᱠᱟᱛᱷᱟ ᱯᱷᱳᱱ ᱛᱚ ᱚᱱᱟᱜᱮ ᱞᱟᱹᱭ ᱦᱚᱪᱚᱭᱮᱫᱟ ᱡᱮ ᱢᱤᱫ ᱯᱚᱠᱠᱷᱮ ᱠᱷᱟᱱ ᱫᱚ ᱟᱰᱤ ᱵᱷᱟᱜᱮ ᱵᱟᱝᱠᱷᱟᱱ ᱫᱚ ᱟᱰᱤ ᱠᱷᱟᱨᱟᱯ ᱜᱮ